ᱛᱤᱨᱤᱥ ᱪᱷᱚᱭ ᱟᱴᱷᱮᱨᱚᱥᱚ ᱯᱚᱧᱪᱟᱱᱱᱚ ᱮᱠ ᱫᱩᱭ ᱩᱱᱱᱤᱥᱚ ᱯᱚᱪᱟᱥᱤ ᱫᱩᱭ ᱛᱤᱱ ᱩᱱᱱᱤᱥᱚ ᱛᱤᱨᱟ ᱱᱚᱵᱵᱚᱭ ᱵᱟᱭᱤᱥ ᱟᱴ ᱫᱩᱦᱟᱡᱟᱨ ᱟᱴᱷᱮᱨᱚ ᱥᱟᱛ ᱯᱟᱧ ᱫᱩ ᱦᱟᱡᱟᱨ ᱮᱠᱩᱥ